ᱦᱮᱞᱳ ᱦᱮᱸ ᱤᱧ ᱥᱩᱥᱟᱹᱨᱤᱭᱟᱹᱧ ᱢᱮᱱᱮᱫᱼᱟ ᱤᱧ ᱱᱚᱣᱟ ᱵᱟᱰᱟᱭ ᱥᱟᱱᱟᱧ ᱠᱤ ᱟᱯᱮ ᱡᱷᱟᱲᱠᱷᱟᱱᱰ ᱨᱮ ᱪᱮᱫ ᱪᱮᱫ ᱯᱟᱨᱟᱵᱽ ᱯᱮ ᱢᱟᱱᱟᱣᱟ ᱤᱧ ᱵᱟᱰᱟᱭ ᱥᱟᱱᱟᱧ ᱠᱟᱱᱟ ᱵᱟᱦᱟ ᱯᱟᱨᱟᱵᱽ ᱫᱚ ᱚᱠᱟ ᱢᱟᱦᱟ ᱯᱮ ᱢᱟᱱᱟᱣᱟ ᱟᱨ ᱛᱤᱱᱟᱹᱜ ᱫᱤᱱ ᱯᱮ ᱢᱟᱱᱟᱣᱟ ᱚ ᱦᱚᱸ ᱟᱪᱪᱷᱟ ᱟᱨ ᱚᱱᱟ ᱥᱚᱦᱚᱨᱟᱭ ᱯᱚᱨᱚᱵᱮᱢ ᱢᱮᱱᱮᱜᱼᱟ ᱥᱚᱦᱚᱨᱟᱭ ᱯᱚᱨᱚᱵᱽ ᱫᱚ ᱚᱠᱟ ᱚᱠᱟ ᱫᱤᱱ ᱨᱮᱯᱮ ᱢᱟᱱᱟᱣᱟ ᱟᱨ ᱚᱱᱟ ᱫᱚ ᱛᱤᱱᱟᱹᱜ ᱫᱤᱱ ᱯᱮ ᱢᱟᱱᱟᱣᱟ ᱟᱪᱪᱷᱟ ᱥᱚᱦᱚᱨᱟᱭ ᱯᱚᱨᱚᱵᱽ ᱨᱮᱫᱚ ᱪᱮᱫ ᱠᱚᱯᱮ ᱪᱤᱠᱟᱹᱭᱛᱮ ᱟᱪᱪᱷᱟ ᱰᱟᱝᱨᱤ ᱠᱚ ᱠᱷᱩᱱᱴᱟᱹᱣ ᱠᱚᱣᱟ ᱚ ᱦᱚᱸ ᱟᱨ ᱟᱨ ᱪᱮᱫ ᱯᱚᱨᱚᱵᱽ ᱠᱚ ᱚᱱᱠᱟ ᱯᱮ ᱢᱟᱱᱟᱣᱟ ᱱᱟᱦᱟᱸᱜ ᱟᱪᱪᱷᱟ ᱠᱟᱨᱟᱢ ᱟᱨ ᱟᱨ ᱚᱱᱠᱟ ᱟᱯᱮ ᱡᱟᱦᱟᱸ ᱫᱷᱚᱨᱚᱢ ᱞᱮᱠᱟᱛᱮᱯᱮ ᱢᱟᱱᱟᱣᱟ ᱟᱪᱪᱷᱟ ᱯᱩᱥ ᱯᱚᱨᱚᱵᱽ ᱫᱚ ᱚᱠᱟ ᱪᱟᱸᱫᱚ ᱨᱮᱯᱮ ᱢᱟᱱᱟᱣᱟ ᱚ ᱦᱚᱸ ᱚᱱᱟ ᱨᱮᱫᱚ ᱢᱟᱱᱮ ᱪᱮᱫᱞᱮᱠᱟ ᱯᱮ ᱯᱚᱨᱚᱵᱚᱜᱼᱟ ᱤᱥᱤᱱ ᱵᱟᱥᱟᱝ ᱪᱮᱫ ᱠᱚ ᱦᱩᱭᱩᱜᱼᱟ ᱟᱪᱪᱷᱟ ᱚ ᱦᱚᱸ ᱦᱳᱭ ᱚᱱᱟ ᱜᱮ ᱵᱟᱰᱟᱭ ᱥᱟᱱᱟᱧ ᱠᱟᱱᱟ ᱛᱟᱦᱮᱱ ᱪᱮᱫ ᱞᱮᱠᱟ ᱯᱟᱨᱟᱵᱽ ᱠᱚᱯᱮ ᱢᱟᱱᱟᱣᱟ ᱪᱮᱫ ᱪᱮᱫ ᱯᱟᱨᱟᱵᱽ ᱠᱚ ᱦᱳᱭ ᱛᱚ ᱟᱹᱰᱤᱜᱟᱱᱤᱧ ᱵᱟᱰᱟᱭ ᱧᱟᱢ ᱠᱮᱜᱼᱟ ᱦᱳᱭ ᱦᱳᱭ ᱛᱚᱵᱮ ᱤᱱᱠᱟᱹ ᱜᱮ ᱢᱟ ᱦᱮᱸ